ᱤᱧ ᱫᱚ ᱰᱷᱮᱨ ᱠᱟᱭᱛᱮ ᱵᱟᱡᱟᱨ ᱫᱚᱠᱟᱱᱨᱮ ᱪᱟᱞᱟᱣ ᱠᱟᱛᱮᱜ ᱜᱮ ᱠᱟᱹᱨᱤ ᱨᱮᱱᱟᱜ ᱥᱟᱯᱟᱯ ᱫᱩᱧ ᱠᱤᱨᱤᱧᱟ ᱟᱹᱰᱤ ᱢᱤᱫᱵᱟᱨ ᱡᱤᱱᱤᱥ ᱢᱮᱱᱟᱜᱼᱟ ᱡᱟᱸᱦᱟ ᱵᱟᱡᱟᱨ ᱨᱮ ᱵᱟᱝ ᱧᱟᱢ ᱦᱚᱫᱚᱜᱼᱟ ᱚᱱᱠᱟᱱᱟᱜ ᱡᱤᱱᱤᱥᱜᱮ ᱚᱱᱞᱟᱭᱤᱱ ᱨᱮᱫᱳᱧ ᱠᱤᱨᱤᱧᱟ ᱛᱟᱪᱷᱟᱲᱟ ᱟᱞᱮᱭᱟᱜ ᱱᱚᱣᱟ ᱥᱚᱢᱟᱡᱨᱮ ᱥᱮ ᱱᱚᱣᱟ ᱡᱟᱸᱦᱟ ᱨᱤᱧ ᱵᱟᱥᱚᱜ ᱠᱟᱱᱟ ᱚᱱᱰᱮ ᱫᱚ ᱟᱹᱰᱤ ᱢᱟᱨᱟᱝ ᱡᱤᱱᱤᱥ ᱚᱱᱞᱟᱭᱤᱱᱨᱮ ᱦᱟᱛᱟᱣ ᱨᱮᱱᱟᱜ ᱫᱚᱠᱟᱨᱜᱮ ᱵᱟᱹᱱᱩᱜᱼᱟ ᱡᱟ ᱠᱤᱪᱷᱩ ᱧᱟᱢᱚᱜ ᱚᱱᱟ ᱫᱚ ᱫᱚᱠᱟᱱᱨᱮ ᱠᱟᱹᱴᱤᱡ ᱫᱚᱠᱟᱱ ᱨᱮᱜᱮ ᱠᱤᱨᱤᱧᱛᱮ ᱧᱟᱢᱚᱜᱼᱟ